ᱤᱧᱟᱹᱜ ᱡᱟᱦᱟᱱ ᱡᱚᱥ ᱫᱚ ᱦᱩᱭᱩᱜ ᱠᱟᱱᱟ ᱤᱧ ᱯᱟᱲᱦᱟᱣ ᱠᱟᱛᱮ ᱤᱧ ᱯᱟᱲᱦᱟᱣ ᱠᱟᱛᱮᱫ ᱵᱷᱚᱵᱤᱥᱚᱛ ᱨᱮ ᱢᱤᱫᱴᱮᱱ ᱢᱟᱥᱴᱟᱨ ᱤᱧ ᱦᱩᱭᱩᱜᱼᱟ ᱠᱤᱱᱛᱤᱩ ᱤᱧ ᱩᱫᱽᱜᱟᱹᱣ ᱞᱤᱫᱤᱧᱟ ᱚᱠᱟ ᱚᱠᱟ ᱥᱚᱢᱚᱭ ᱤᱧ ᱮᱢᱚᱱ ᱥᱚᱢᱚᱭ ᱦᱤᱡᱩᱜ ᱠᱟᱱᱟ ᱡᱟᱦᱟᱸ ᱫᱚ ᱤᱧ ᱯᱟᱲᱦᱟᱜ ᱵᱟᱝ ᱥᱟᱱᱟᱧ ᱠᱟᱱᱟ ᱡᱳᱥ ᱢᱟᱮ ᱵᱟᱝ ᱦᱮᱡ ᱟᱹᱧ ᱠᱟᱱᱟ ᱠᱤᱱᱛᱩ ᱟᱞᱮ ᱚᱲᱟᱜ ᱯᱟᱥᱮᱨᱮ ᱩᱱᱤ ᱠᱚᱲᱟ ᱡᱚᱠᱷᱚᱱ ᱜᱮ ᱤᱧ ᱡᱟᱱᱟᱞᱟ ᱠᱷᱚᱱ ᱯᱟᱲᱦᱟᱣ ᱨᱮᱭᱟᱜ ᱨᱚᱲᱤᱧ ᱟᱸᱡᱚᱢ ᱛᱟᱭᱟ ᱩᱱ ᱥᱚᱢᱚᱭ ᱠᱷᱚᱱᱜᱮ ᱤᱧ ᱫᱚ ᱤᱧᱟᱹᱜ ᱡᱳᱥ ᱦᱮᱡ ᱟᱹᱧᱟᱹ ᱡᱟᱦᱟᱸ ᱫᱚ ᱤᱧᱮ ᱩᱫᱽᱜᱟᱹᱣ ᱤᱧᱟᱹ ᱩᱱᱤ ᱯᱟᱲᱦᱟᱜ ᱠᱟᱱᱟᱭ ᱟᱢ ᱫᱚ ᱪᱮᱫᱟᱜ ᱵᱟᱢ ᱯᱟᱲᱦᱟᱜ ᱠᱟᱱᱟ ᱩᱱᱤ ᱦᱚᱲ ᱠᱟᱱᱟᱭ ᱟᱢ ᱦᱚᱢ ᱦᱚᱲ ᱠᱟᱱᱟ ᱩᱱᱤ ᱯᱟᱲᱦᱟᱜᱼᱟᱭ ᱛᱤᱱᱟᱹᱜ ᱟᱢᱦᱚᱸ ᱩᱱᱟᱹᱜ ᱜᱮᱢ ᱯᱟᱲᱦᱟᱣ ᱫᱟᱲᱮᱜᱼᱟ ᱟᱢ ᱫᱚ ᱛᱟᱦᱞᱮ ᱪᱮᱫᱟᱜ ᱫᱩᱲᱩᱵ ᱢᱮᱱᱟᱢᱟ ᱟᱢᱦᱚᱸ ᱯᱟᱲᱦᱟᱜ ᱢᱮ ᱦᱚᱜᱼᱚᱼᱱᱟ ᱢᱤᱫᱴᱤᱱ ᱮ ᱩᱫᱽᱜᱟᱹᱣ ᱤᱧᱟᱹ ᱟᱨ ᱢᱤᱫᱴᱮᱱ ᱮ ᱩᱫᱽᱜᱟᱹᱣ ᱤᱧᱟᱹ ᱱᱚᱣᱟ ᱫᱚ ᱦᱩᱭᱩᱜ ᱠᱟᱱᱟ ᱩᱱᱤ ᱦᱚᱸᱭ ᱦᱚᱲ ᱠᱟᱱᱟ ᱟᱢ ᱦᱚᱸᱢ ᱦᱚᱲ ᱠᱟᱱᱟ ᱩᱱᱤᱭ ᱯᱟᱨᱮᱭᱟᱜ ᱠᱷᱟᱱ ᱟᱢ ᱫᱚ ᱪᱮᱫᱟᱜ ᱵᱟᱢ ᱯᱟᱨᱮᱭᱟᱜᱼᱟ ᱮᱢᱚᱱ ᱮᱢᱚᱱ ᱥᱚᱢᱚᱭ ᱦᱚᱸ ᱦᱮᱡ ᱟᱠᱟᱱᱟ ᱡᱟᱦᱟᱸ ᱫᱚ ᱦᱮᱸ ᱤᱧ ᱫᱚ ᱯᱟᱥᱮᱡ ᱟᱨ ᱵᱟᱹᱧ ᱫᱟᱲᱮᱭᱟᱜᱼᱟ ᱱᱤᱭᱟᱹ ᱡᱤᱱᱤᱥ ᱫᱚ ᱩᱱᱤ ᱫᱚ ᱟᱭᱢᱟ ᱫᱤᱱ ᱠᱷᱚᱱᱮ ᱱᱚᱣᱟᱭ ᱪᱤᱠᱟᱹ ᱟᱹᱜᱩᱭᱮᱫᱟ ᱚᱱᱟ ᱛᱮᱜᱮ ᱛᱮᱦᱤᱧ ᱫᱚ ᱩᱱᱤ ᱫᱚ ᱱᱤᱭᱟᱹ ᱫᱚᱭ ᱫᱟᱲᱮᱭᱟᱜ ᱠᱟᱱᱟ ᱠᱤᱱᱛᱩ ᱠᱟᱛᱷᱟ ᱫᱚ ᱚᱱᱟ ᱫᱚ ᱵᱟᱝ ᱠᱟᱱᱟ ᱤᱧᱟᱹᱜ ᱡᱳᱥ ᱵᱟᱝ ᱛᱟᱦᱮᱸ ᱠᱟᱱᱛᱮ ᱤᱧ ᱵᱟᱹᱧ ᱯᱟᱲᱦᱟᱣ ᱫᱟᱲᱮ ᱟᱠᱟᱫᱟ ᱤᱧ ᱱᱤᱭᱟᱹ ᱪᱤᱱᱛᱟᱹᱭ ᱦᱩᱭᱩᱜ ᱛᱤᱧᱟᱹ ᱩᱱᱤ ᱦᱚᱸᱭ ᱦᱚᱲ ᱠᱟᱱᱟ ᱤᱧ ᱦᱚᱸᱧ ᱦᱚᱲ ᱠᱟᱱᱟ ᱱᱚᱜᱼᱚᱼᱱᱟ ᱠᱟᱛᱷᱟ ᱤᱧᱮ ᱩᱫᱽᱜᱟᱹᱣ ᱤᱧᱟᱹ ᱩᱱᱤ ᱦᱚᱸᱭ ᱦᱚᱲ ᱠᱟᱱᱟ ᱟᱢ ᱦᱚᱸᱢ ᱦᱚᱲ ᱠᱟᱱᱟ ᱢᱟᱱᱮ ᱤᱧ ᱦᱚᱸᱧ ᱦᱚᱲ ᱠᱟᱱᱟ ᱩᱱᱤ ᱫᱟᱲᱮᱭᱟᱜᱼᱟ ᱠᱷᱟᱱ ᱤᱧ ᱫᱚ ᱪᱮᱫᱟᱜ ᱵᱟᱹᱧ ᱵᱟᱝ ᱫᱟᱲᱮᱭᱟᱜᱼᱟ ᱩᱱᱤ ᱦᱚᱸ ᱵᱟᱨᱭᱟ ᱠᱟᱴᱟ ᱢᱮᱱᱟᱜ ᱛᱟᱭᱟ ᱤᱧᱟᱹᱜ ᱦᱚᱸ ᱵᱟᱨᱭᱟ ᱠᱟᱴᱟ ᱢᱮᱱᱟᱜᱼᱟ ᱩᱱᱤ ᱡᱩᱫᱤ ᱚᱱᱟᱭ ᱫᱟᱲᱮᱭᱟᱼᱟ ᱠᱷᱟᱱ ᱤᱧᱟᱹᱜ ᱦᱚᱸ ᱚᱱᱟ ᱦᱩᱭᱩᱜᱼᱟ ᱤᱧᱟᱹᱜ ᱫᱟᱲᱮ ᱫᱚᱨᱠᱟᱨ ᱱᱤᱭᱟᱹ ᱠᱟᱛᱷᱟ ᱤᱧ ᱟᱹᱰᱤ ᱟᱱ ᱜᱮ ᱩᱫᱽᱜᱟᱹᱣ ᱤᱧᱟᱹ ᱟᱢ ᱦᱚᱸᱢ ᱦᱚᱲ ᱠᱟᱱᱟ ᱩᱱᱤ ᱦᱚᱸᱭ ᱦᱚᱲ ᱠᱟᱱᱟ ᱱᱚᱝᱠᱟᱭ ᱩᱫᱽᱜᱟᱹᱣ ᱤᱧᱟᱹ ᱡᱚᱠᱷᱚᱱ ᱜᱮ ᱤᱧᱟᱹᱜ ᱡᱳᱥ ᱟᱹᱰᱤ ᱛᱮᱫ ᱜᱮ ᱦᱤᱡᱩᱜᱼᱟ ᱯᱟᱲᱦᱟᱜ ᱨᱮᱭᱟᱜ ᱡᱮᱢᱚᱱ ᱯᱚᱨᱤᱠᱠᱷᱟ ᱠᱚᱨᱮᱫ ᱯᱚᱨᱤᱠᱠᱷᱟ ᱞᱟᱦᱟ ᱨᱮᱫᱚ ᱵᱟᱝ ᱯᱟᱲᱦᱟᱜ ᱜᱮ ᱵᱟᱝ ᱥᱟᱱᱟᱣᱟ ᱡᱟᱦᱟᱸ ᱫᱚ ᱡᱳᱥ ᱡᱳᱥ ᱜᱮ ᱵᱟᱝ ᱦᱩᱭᱩᱜᱼᱟ ᱢᱚᱱᱮ ᱫᱚ ᱢᱚᱱᱮᱜ ᱜᱮᱭᱟ ᱡᱮ ᱯᱚᱨᱤᱠᱠᱷᱟ ᱛᱤᱭᱳᱜᱚᱜ ᱠᱟᱱᱟ ᱯᱟᱲᱦᱟᱜ ᱟᱹᱧ ᱠᱤᱱᱛᱩ ᱡᱳᱥ ᱵᱟᱝ ᱦᱤᱡᱩᱜᱼᱟ ᱡᱳᱥ ᱛᱤᱱ ᱥᱚᱢᱚᱭ ᱦᱤᱡᱩᱜᱼᱟ ᱡᱚᱠᱷᱚᱱ ᱜᱮ ᱡᱟᱦᱟᱸᱭᱮᱢ ᱧᱮᱞᱮᱭᱟ ᱡᱮ ᱩᱱᱤ ᱫᱚᱭ ᱯᱟᱲᱦᱟᱜ ᱠᱟᱱᱟ ᱤᱧ ᱫᱚ ᱵᱟᱹᱧ ᱯᱟᱲᱦᱟᱜ ᱠᱟᱱᱟ ᱦᱳᱭᱛᱳ ᱩᱱᱜᱷᱟᱹᱲᱤᱡ ᱢᱤᱫ ᱜᱷᱟᱹᱲᱤᱡ ᱡᱳᱥ ᱦᱤᱡᱩᱜᱼᱟ ᱟᱨ ᱯᱚᱨᱤᱠᱠᱷᱟ ᱥᱚᱢᱚᱭ ᱯᱚᱨᱤᱠᱠᱷᱟ ᱠᱷᱟᱛᱟ ᱨᱮ ᱡᱚᱠᱷᱚᱱᱮᱢ ᱫᱩᱲᱩᱵᱚᱜᱼᱟ ᱡᱚᱠᱷᱚᱱ ᱫᱚ ᱡᱟᱹᱱᱤᱪ ᱡᱳᱥ ᱨᱟᱠᱟᱵ ᱟᱠᱟᱫ ᱢᱮᱭᱟ ᱥᱮ ᱯᱚᱨᱤᱠᱠᱷᱟ ᱜᱟᱯᱟ ᱠᱷᱚᱱ ᱟᱨ ᱛᱮᱦᱤᱧ ᱠᱷᱚᱱ ᱡᱷᱟᱲᱮᱢ ᱯᱟᱲᱦᱟᱜ ᱠᱟᱱᱟ ᱵᱟᱝᱢᱟ ᱟᱢ ᱯᱟᱥ ᱜᱮ ᱦᱩᱭᱩᱜ ᱛᱟᱢᱟ ᱩᱫᱽᱜᱟᱹᱣ ᱮᱫ ᱢᱮᱭᱟᱭ ᱡᱮ ᱯᱟᱥ ᱜᱮ ᱦᱩᱭᱩᱜ ᱛᱟᱢᱟ ᱠᱤᱱᱛᱩ ᱟᱢ ᱫᱚ ᱞᱟᱦᱟ ᱠᱷᱚᱱ ᱵᱟᱝ ᱮᱢ ᱯᱟᱲᱦᱟᱣ ᱟᱠᱟᱱᱟ ᱢᱤᱫ ᱫᱤᱱ ᱞᱟᱦᱟ ᱠᱷᱚᱱᱮᱢ ᱯᱟᱲᱦᱟᱜ ᱠᱟᱱᱟ ᱟᱢ ᱪᱤᱠᱟᱢ ᱯᱟᱥᱼᱟ ᱛᱟᱣ ᱚᱱᱟ ᱠᱟᱛᱷᱟ ᱜᱮᱭ ᱩᱫᱽᱜᱟᱹᱣ ᱢᱮᱭᱟ ᱡᱮ ᱟᱢ ᱯᱟᱥ ᱜᱮ ᱦᱩᱭᱩᱜ ᱛᱟᱢᱟ ᱡᱚᱠᱷᱚᱱ ᱫᱚ ᱟᱫᱚᱭ ᱩᱫᱽᱜᱟᱹᱣ ᱢᱮᱭᱟ ᱡᱮ ᱞᱟᱦᱟ ᱠᱷᱚᱱᱮᱢ ᱯᱟᱲᱦᱟᱣ ᱞᱮᱱᱠᱷᱟᱱ ᱫᱚ ᱱᱤᱛᱚᱜ ᱫᱚ ᱟᱭᱢᱟ ᱥᱩᱵᱤᱫᱷᱟᱢ ᱧᱟᱢ ᱠᱮᱭᱟ ᱚᱱᱟ ᱠᱟᱛᱷᱟ ᱜᱤᱧ ᱩᱫᱽᱜᱟᱹᱣᱟ ᱚᱱᱟ ᱫᱚ ᱩᱱᱤᱭᱮ ᱫᱟᱲᱮᱭᱟᱜᱼᱟ ᱠᱟᱱ ᱠᱷᱟᱱ ᱟᱢ ᱫᱚ ᱪᱮᱫᱟᱜ ᱵᱟᱝ ᱫᱟᱲᱮᱭᱟᱜᱼᱟ